ᱤᱱᱰᱤᱭᱟᱱ ᱜᱮᱥ ᱵᱩᱠᱤᱝ ᱠᱟᱫᱟ ᱛᱚ ᱟᱹᱞᱤᱧ ᱟᱹᱵᱤᱱ ᱞᱤᱧ ᱵᱟᱰᱟᱭ ᱦᱚᱪᱚᱭᱮᱫ ᱵᱮᱱᱟ ᱟᱹᱞᱤᱧᱟᱜ ᱜᱮᱥ ᱵᱩᱠᱤᱝ ᱨᱮᱱᱟᱜ ᱚᱠᱛᱚ ᱯᱚᱞᱚᱢ ᱟᱠᱟᱱᱟ ᱚᱱᱟᱛᱮ ᱟᱹᱵᱤᱱ ᱴᱷᱮᱱᱞᱤᱧ ᱱᱮᱦᱚᱨᱚᱜ ᱠᱟᱱᱟ

ᱟᱹᱞᱤᱧ ᱜᱮᱥ ᱵᱩᱠᱤᱝ ᱞᱟᱹᱜᱤᱫ ᱪᱮᱫᱞᱤᱧ ᱪᱤᱠᱟᱹᱭᱟ ᱱᱚᱣᱟ ᱵᱤᱱ ᱞᱟᱹᱭ ᱨᱩᱣᱟᱹᱲᱟᱞᱤᱧ ᱠᱷᱟᱱ

ᱚᱱᱟ ᱤᱫᱤ ᱠᱟᱛᱮᱫ ᱟᱹᱞᱤᱧ ᱜᱮᱥ ᱵᱩᱠᱤᱝ ᱞᱟᱹᱜᱤᱫ ᱞᱤᱧ ᱥᱟᱯᱲᱟᱜᱼᱟ ᱱᱤᱛᱳᱜᱟᱜ ᱥᱚᱢᱚᱭ ᱨᱮ ᱜᱮᱥ ᱱᱩᱱᱟᱹᱜ ᱫᱚᱨᱠᱟᱨ ᱡᱤᱱᱤᱥ ᱦᱚᱸ ᱦᱩᱭ ᱟᱠᱟᱱᱟ ᱪᱤᱠᱟᱹᱛᱮ ᱯᱟᱹᱦᱤᱞ ᱞᱮᱠᱟ ᱥᱟᱦᱟᱱᱛᱮ ᱩᱛᱩ ᱫᱟᱠᱟ ᱢᱟ ᱱᱤᱛᱳᱜ ᱚᱲᱟᱜ ᱠᱚᱨᱮ ᱵᱟᱭ ᱦᱩᱭᱩᱜ ᱠᱟᱱᱟ ᱟᱨ ᱥᱟᱦᱟᱱ ᱥᱟᱠᱟᱢ ᱦᱚᱸ ᱵᱟᱭ ᱧᱟᱢᱚᱜ ᱠᱟᱱᱟ ᱚᱱᱟᱛᱮ ᱡᱷᱚᱛᱚ ᱚᱲᱟᱜ ᱨᱮᱜᱮ ᱜᱮᱥ ᱫᱚ ᱠᱚ ᱫᱚᱦᱚᱣᱟᱠᱟᱜᱼᱟ ᱟᱹᱞᱤᱧ ᱦᱚᱸ ᱠᱟᱣᱰᱤ ᱠᱚ ᱟᱱᱟᱴᱛᱮ ᱴᱷᱤᱠ ᱥᱚᱢᱚᱭ ᱨᱮ ᱜᱮᱥ ᱵᱟᱹᱞᱤᱧ ᱯᱮᱨᱮᱡ ᱫᱟᱲᱮ ᱠᱟᱣᱫᱟ ᱚᱱᱟ ᱥᱚᱢᱚᱭ ᱠᱚ ᱯᱚᱞᱚᱢ ᱟᱠᱟᱱ ᱤᱫᱤᱛᱮ ᱟᱹᱵᱤᱱ ᱴᱷᱮᱱ ᱱᱤᱛᱳᱜ ᱞᱤᱧ ᱟᱨᱫᱟᱥᱮᱫᱟ ᱡᱮ ᱱᱚᱣᱟ ᱜᱮᱥ ᱪᱮᱫ ᱞᱮᱠᱟᱨᱮ ᱞᱚᱜᱚᱱ ᱞᱤᱧ ᱯᱮᱨᱮᱡ ᱨᱩᱣᱟᱹᱲᱟ ᱟᱨ ᱚᱱᱟ ᱨᱮᱱᱟᱜ ᱞᱟᱹᱭ ᱨᱩᱣᱟᱹᱲᱟᱞᱤᱧ ᱠᱷᱟᱱ ᱵᱤᱱ ᱟᱹᱰᱤ ᱵᱷᱟᱹᱜᱤᱜᱼᱟ ᱢᱮᱱᱛᱮ ᱟᱹᱵᱤᱱ ᱴᱷᱮᱱ ᱟᱹᱞᱤᱧᱟᱜ ᱱᱮᱦᱚᱨ